ᱠᱚᱫᱤᱱ ᱞᱟᱦᱟ ᱨᱮᱜᱮ ᱢᱤᱫᱴᱮᱱ ᱱᱟᱣᱟ ᱜᱮ ᱰᱮᱵᱷᱟᱭᱤᱥ ᱤᱧ ᱦᱟᱛᱟᱣ ᱞᱮᱫᱟ ᱡᱟᱦᱟᱸ ᱰᱤᱵᱷᱟᱭᱤᱥ ᱫᱚ ᱢᱤᱫ ᱥᱚᱯᱛᱟᱦᱚ ᱯᱚᱨᱮ ᱠᱷᱟᱱᱜᱮ ᱵᱤᱵᱷᱤᱱᱱᱚ ᱨᱚᱠᱚᱢ ᱥᱚᱢᱚᱥᱥᱟᱧ ᱧᱮᱞ ᱧᱟᱢ ᱮᱫ ᱛᱟᱦᱮᱱᱟ ᱡᱟᱦᱟᱸ ᱠᱷᱟᱹᱛᱤᱨ ᱚᱱᱟ ᱯᱷᱳᱱ ᱮᱠᱵᱟᱨᱮ ᱜᱮ ᱤᱧᱟᱹᱜ ᱤᱱᱴᱟᱨᱮᱥ ᱜᱮ ᱢᱩᱪᱟᱹᱫ ᱤᱫᱤᱭᱟᱠᱟᱱ ᱞᱮᱠᱟ ᱵᱮᱯᱟᱨ ᱜᱮ ᱦᱩᱭ ᱟᱠᱟᱱᱟ ᱪᱮᱫᱟᱜ ᱥᱮ ᱚᱱᱟ ᱵᱮᱴᱟᱨᱤ ᱵᱮᱠᱟᱯ ᱠᱚ ᱠᱷᱩᱵ ᱮᱠᱴᱟ ᱵᱟᱝ ᱵᱷᱟᱹᱜᱤᱭᱟ ᱯᱞᱟᱥ ᱠᱮᱢᱮᱨᱟ ᱨᱮᱭᱟᱜ ᱯᱷᱤᱪᱟᱨᱥ ᱮᱠᱫᱚᱢ ᱜᱮ ᱵᱟᱹᱲᱤᱡ ᱜᱮᱭᱟ ᱟᱵᱟᱨ ᱱᱮᱴᱣᱟᱨᱠ ᱨᱮᱭᱟᱜ ᱮᱥᱴᱮᱵᱤᱞᱤᱴᱤ ᱦᱚᱸ ᱵᱟᱹᱱᱩᱜ ᱟᱠᱟᱫ ᱞᱮᱠᱟᱜᱮ ᱢᱮᱱ ᱜᱟᱱᱚᱜᱼᱟ ᱪᱮᱫᱟᱜ ᱥᱮ ᱞᱟᱦᱟ ᱛᱮᱱᱟᱜ ᱴᱩ ᱡᱤ ᱛᱷᱨᱤ ᱡᱤ ᱡᱮᱨᱚᱠᱚᱢ ᱱᱮᱴᱣᱟᱨᱠ ᱮ ᱮᱢ ᱮᱫ ᱛᱟᱦᱮᱱᱟ ᱥᱮᱨᱚᱠᱚᱢ ᱱᱮᱴᱣᱟᱨᱠ ᱠᱟᱨᱚᱱ ᱮᱥᱴᱤᱵᱤᱞᱮᱴᱤ ᱜᱮ ᱟᱹᱰᱤ ᱟᱸᱴ ᱠᱷᱟᱨᱟᱯ ᱜᱮᱭᱟ ᱛᱟᱨ ᱥᱟᱛᱮ ᱥᱟᱛᱮ ᱛᱮᱦᱚᱸ ᱱᱮᱴᱣᱟᱨᱠ ᱤᱥᱯᱤᱰ ᱟᱹᱰᱤ ᱠᱚᱢᱮ ᱮᱢ ᱮᱫᱟ ᱵᱮᱴᱟᱨᱤ ᱦᱚᱸ ᱪᱟᱨᱡ ᱥᱟᱶ ᱥᱟᱶᱛᱮ ᱛᱩᱨᱟᱹᱫ ᱪᱟᱵᱟᱜ ᱠᱟᱱᱟ ᱠᱟᱢ ᱵᱮᱠ ᱚᱱᱟ ᱨᱮᱭᱟᱜ ᱦᱚᱸ ᱰᱤᱭᱩᱨᱮᱚᱱ ᱮᱥᱴᱮᱵᱤᱞᱤᱴᱤ ᱟᱹᱰᱤ ᱠᱚᱢᱮ ᱮᱢ ᱮᱫᱟ ᱵᱮᱠᱟᱯ ᱟᱹᱰᱤ ᱠᱚᱢᱮ ᱮᱢ ᱮᱫᱟ ᱛᱟᱪᱷᱟᱲᱟ ᱥᱟᱩᱱᱰ ᱨᱮᱭᱟᱜ ᱯᱨᱚᱵᱟᱠᱴᱤᱵᱷᱤᱴᱤ ᱦᱚᱸ ᱠᱷᱩᱵ ᱮᱠᱴᱟ ᱵᱷᱟᱹᱜᱤ ᱵᱟᱠᱚ ᱮᱢ ᱟᱠᱟᱫᱟ ᱡᱟᱦᱟ ᱤᱥᱯᱤᱠᱟᱨ ᱫᱚ ᱧᱩᱛᱩᱢ ᱠᱚ ᱚᱞ ᱟᱠᱟᱫᱟ ᱮᱥᱴᱮᱰᱤ ᱞᱮᱵᱮᱞ ᱠᱤᱱᱛᱩ ᱚᱱᱟ ᱡᱟᱥᱴ ᱱᱚᱨᱢᱟᱞᱤ ᱢᱤᱫᱴᱮᱱ ᱮᱥᱯᱤᱠᱟᱨ ᱞᱮᱠᱟᱜᱮ ᱥᱟᱰᱮ ᱠᱟᱱᱟ ᱚᱱᱟ ᱠᱷᱟᱹᱛᱤᱨ ᱛᱮ ᱤᱧ ᱫᱚ ᱚᱱᱟ ᱤᱥᱯᱤᱠᱟᱨ ᱫᱚ ᱮᱠᱫᱚᱢ ᱜᱮ ᱵᱟᱹᱧ ᱠᱩᱥᱤ ᱟᱠᱟᱫᱟ ᱯᱷᱳᱱ ᱨᱮᱭᱟᱜ ᱚᱱᱟ ᱦᱤᱥᱟᱹᱵ ᱛᱮ ᱚᱱᱟ ᱱᱮᱜᱮᱴᱤᱵᱷᱤᱴᱤ ᱟᱭᱢᱟ ᱪᱷᱚᱲᱟᱣ ᱟᱠᱟᱱᱟ